ᱤᱥᱠᱩᱞ ᱠᱤᱝᱵᱟ ᱠᱚᱞᱮᱡ ᱨᱮᱱᱟᱜ ᱤᱱᱴᱟᱨᱴᱮᱰᱢᱮᱱ ᱵᱟᱝ ᱛᱟᱦᱮᱸᱱᱟ

ᱤᱱᱴᱟᱨᱴᱮᱰᱢᱮᱱ ᱵᱟᱝ ᱛᱟᱦᱮᱸᱱᱟ ᱤᱥᱠᱩᱞ ᱠᱚᱨᱮ ᱟᱨ ᱠᱚᱞᱮᱡ ᱠᱚᱨᱮ ᱦᱟᱹᱥᱤ ᱯᱷᱩᱨᱛᱤ ᱢᱚᱡᱟ ᱵᱚᱞᱮ ᱫᱚ ᱪᱮᱫ ᱦᱚᱸ ᱵᱟᱝ ᱛᱟᱦᱮᱸᱱᱟ ᱚᱸᱰᱮ ᱫᱚ ᱮᱠᱷᱮᱱ ᱢᱟᱱᱮ ᱥᱴᱟᱰᱤ ᱛᱟᱦᱮᱸᱱᱟ ᱢᱟᱱᱮ ᱤᱥᱠᱩᱞ ᱠᱚᱞᱮᱡ ᱠᱚᱨᱮ ᱦᱚᱸ ᱤᱱᱴᱟᱨᱴᱮᱰᱢᱮᱱ ᱞᱟᱹᱜᱤᱫ ᱛᱮ ᱥᱮ ᱡᱟᱦᱟᱸ ᱱᱟᱜ ᱞᱟᱹᱜᱤᱫ ᱛᱮ ᱵᱟ ᱯᱨᱳᱜᱨᱟᱢ ᱥᱤᱥᱴᱮᱢ ᱛᱳ ᱫᱚᱨᱠᱟᱨ